ᱫᱟᱠᱟ ᱩᱛᱩᱭᱮᱫ ᱛᱟᱦᱮᱱᱚᱜ ᱟᱹᱧ ᱟᱨ ᱩᱛᱩ ᱠᱷᱟᱫᱞᱮ ᱡᱚᱠᱷᱚᱡ ᱤᱧ ᱥᱩᱱᱩᱢ ᱯᱟᱹᱥᱤᱨ ᱟᱹᱫᱤᱧᱟ ᱥᱩᱱᱩᱢ ᱯᱟᱹᱥᱤᱨ ᱟᱹᱫᱤᱧ ᱠᱷᱟᱡ ᱛᱤᱨᱮ ᱤᱧᱟᱹᱜ ᱛᱤ ᱯᱷᱚᱠᱟᱭᱱᱟ ᱟᱨ ᱦᱚᱥᱯᱤᱴᱟᱞ ᱤᱧ ᱪᱟᱞᱟᱣᱱᱟ ᱦᱚᱥᱯᱤᱴᱟᱞ ᱨᱮᱧ ᱵᱷᱚᱨᱛᱤᱧ ᱛᱟᱦᱮᱸᱭᱮᱱᱟ ᱚᱱᱟ ᱫᱚ ᱟᱹᱰᱤ ᱟᱴᱜᱮ ᱯᱷᱩᱞᱟᱹᱣ ᱮᱱ ᱛᱤᱧᱟ ᱚᱱᱟ ᱠᱷᱟᱹᱛᱤᱨ ᱛᱮ ᱤᱧ ᱫᱟᱠᱟ ᱩᱛᱩ ᱦᱚᱸ ᱱᱤᱛᱚᱜ ᱫᱚ ᱩᱱᱟᱹᱜ ᱟᱴ ᱫᱚ ᱵᱟᱹᱧ ᱫᱟᱠᱟ ᱩᱛᱩᱭᱫᱟ ᱵᱚᱛᱚᱨ ᱛᱮᱜᱮᱧ ᱫᱟᱠᱟᱭ ᱫᱟ ᱫᱟᱠᱟ ᱫᱚ ᱟᱨ ᱢᱟᱱᱮᱧ ᱤᱭᱟᱹᱭ ᱠᱷᱟᱡ ᱫᱚ ᱛᱷᱚᱲᱟ ᱵᱛᱚᱨᱜ ᱤᱭᱟᱹ ᱢᱮᱱᱟᱜᱼᱟ ᱡᱮ ᱤᱧ ᱡᱮ ᱥᱩᱱᱩᱢ ᱯᱟᱹᱥᱤᱨ ᱟᱹᱫᱤᱧ ᱛᱟᱦᱮᱱᱟ ᱟᱨ ᱛᱤ ᱯᱷᱳᱠᱟ ᱞᱮᱱᱛᱤᱧᱟ ᱦᱚᱥᱯᱤᱴᱟᱞ ᱨᱮᱧ ᱵᱷᱚᱨᱛᱤᱧ ᱛᱟᱦᱮᱸᱭᱮᱱᱟ ᱚᱱᱟᱛᱮ ᱱᱤᱛᱚᱜ ᱫᱚᱧ ᱫᱟᱠᱟᱭ ᱨᱮᱦᱚᱸᱧ ᱩᱱᱟᱹᱜ ᱤᱭᱟᱹ ᱫᱚ ᱵᱟᱝ ᱢᱚᱡᱽ ᱛᱮᱜᱮᱧ ᱫᱟᱠᱟ ᱩᱛᱩᱭᱟ ᱢᱚᱡᱽ ᱛᱮᱜᱮᱧ ᱧᱮᱞᱟ ᱪᱮᱫ ᱞᱮᱠᱟ ᱵᱟᱝ ᱞᱮᱠᱟ ᱟᱨ ᱤᱭᱟᱹ ᱡᱮ ᱦᱟᱹᱠᱩ ᱠᱚ ᱵᱷᱟᱡᱟ ᱠᱚ ᱨᱮᱦᱚᱸ ᱢᱚᱡᱽ ᱛᱮᱜᱮᱧ ᱢᱟᱱᱮᱧ ᱵᱷᱟᱡᱟᱭᱟ ᱢᱟᱱᱮ ᱵᱟᱹᱭ ᱵᱟᱹᱭᱛᱮ ᱛᱮᱜᱮ ᱟᱨ ᱥᱩᱱᱩᱢ ᱫᱚ ᱵᱟᱹᱧ ᱞᱚᱞᱚ ᱦᱚᱪᱚᱜᱼᱟ ᱟᱨ ᱥᱩᱱᱩᱢ ᱞᱚᱞᱚ ᱦᱚᱪᱚ ᱟᱜ ᱠᱷᱟᱡ ᱜᱮ ᱦᱟᱹᱠᱩ ᱨᱮ ᱫᱟᱜ ᱛᱟᱦᱮᱱ ᱠᱷᱟᱡ ᱜᱮ ᱚᱱᱟ ᱡᱤᱱᱤᱥ ᱫᱚ ᱯᱟᱹᱥᱤᱨᱚᱜᱼᱟ ᱟᱨ ᱯᱟᱹᱥᱤᱨ ᱞᱮᱱ ᱠᱷᱟᱡ ᱜᱮ ᱛᱤ ᱠᱚᱨᱮ ᱢᱮᱫᱦᱟ ᱠᱚᱨᱮᱡ ᱚᱱᱟ ᱫᱚ ᱯᱷᱳᱠᱟᱜᱼᱟ ᱯᱷᱳᱠᱟ ᱞᱮᱱ ᱠᱷᱟᱡ ᱜᱮ ᱢᱟᱱᱮ ᱚᱥᱩᱵᱤᱫᱟᱜ ᱟᱢ ᱦᱚᱲᱢᱚ ᱢᱚᱡᱽ ᱵᱟᱢ ᱟᱹᱭᱠᱟᱹᱣᱟ ᱯᱷᱳᱠᱟ ᱞᱮᱱ ᱠᱷᱟᱡ ᱮᱢ ᱵᱩᱡᱷᱟᱹᱣᱮᱫ ᱠᱟᱱ ᱜᱮᱭᱟ ᱵᱚᱱ ᱪᱮᱫ ᱞᱮᱠᱟ ᱟᱹᱭᱠᱟᱹᱣᱼᱟ ᱞᱚᱞᱚ ᱜᱮ ᱦᱟᱹᱥᱩᱣᱟ ᱚᱱᱟ ᱠᱷᱟᱹᱛᱤᱨ ᱛᱮ ᱚᱱᱟ ᱠᱚᱫᱚ ᱢᱚᱡᱽ ᱛᱮᱜᱮ ᱠᱟᱹᱢᱤ ᱦᱩᱭᱩᱜᱼᱟ ᱢᱚᱡᱽ ᱛᱮᱜᱮ ᱧᱮᱞ ᱦᱩᱭᱜᱼᱟ ᱟᱨ ᱡᱟᱦᱟᱱᱟᱜ ᱡᱟᱦᱟᱸ ᱞᱮᱠᱟ ᱟᱹᱰᱤ ᱟᱹᱭ ᱢᱟᱱᱮᱢ ᱥᱟᱵᱫᱷᱟᱱ ᱛᱮ ᱠᱟᱹᱢᱤ ᱦᱩᱭᱩᱜᱼᱟ ᱠᱟᱹᱢᱤ ᱫᱟᱠᱟ ᱩᱛᱩ ᱫᱚ ᱫᱟᱠᱟ ᱩᱛᱩᱭ ᱦᱩᱭᱩᱜ ᱜᱮᱭᱟ ᱢᱚᱡᱽᱛᱮ ᱠᱟᱹᱢᱤ ᱦᱩᱭᱩᱜᱼᱟ ᱚᱱᱟ ᱠᱚ ᱱᱤᱭᱮ ᱢᱚᱡᱽᱛᱮ ᱠᱟᱹᱢᱤ ᱦᱩᱭᱩᱜᱼᱟ ᱚᱱᱟ ᱠᱚ ᱱᱤᱭᱟᱹ ᱢᱚᱡᱽ ᱛᱮᱜᱮ ᱪᱟᱞᱟᱣ ᱦᱩᱭᱩᱜᱼᱟ ᱵᱟᱢ ᱫᱟᱠᱟ ᱩᱛᱩ ᱞᱮᱠᱷᱟᱡ ᱫᱚ ᱪᱮᱫ ᱮᱢ ᱡᱚᱢᱟ ᱫᱟᱠᱟ ᱦᱩᱭᱩᱜ ᱜᱮᱭᱟ ᱨᱫᱚ ᱵᱟᱝ ᱚᱱᱟ ᱥᱩᱱᱩᱢ ᱞᱟᱹᱭᱦᱟᱹ ᱯᱷᱮᱰ ᱨᱮ ᱫᱚ ᱵᱟᱝ ᱛᱟᱦᱮᱱ ᱜᱮᱭᱟ ᱥᱩᱱᱩᱢ ᱫᱩᱞ ᱞᱮᱠᱷᱟᱡᱠ ᱫᱚ ᱛᱷᱚᱲᱟ ᱜᱟᱱ ᱚᱪᱚᱜ ᱧᱚᱜᱚᱜ ᱦᱩᱭᱩᱜ ᱜᱮᱭᱟ ᱯᱷᱟᱨᱟᱠ ᱧᱚᱜ ᱯᱷᱟᱨᱟᱠ ᱧᱚᱜ ᱠᱷᱳᱱ ᱚᱱᱟ ᱠᱚ ᱠᱷᱟᱫᱞᱮ ᱦᱩᱭᱩᱜᱼᱟ ᱩᱛᱩ ᱠᱷᱟᱫᱞᱮ ᱞᱮᱷᱟᱡ ᱫᱚ ᱛᱟᱭᱱᱚᱢ ᱛᱮᱫᱚ ᱵᱚᱛᱚᱨᱰᱚ ᱵᱟᱹᱱᱩᱜᱼᱟ ᱛᱟᱭᱱᱚᱢ ᱛᱮᱫᱚ ᱥᱩᱨ ᱧᱚᱜ ᱠᱷᱚᱱ ᱦᱚᱢ ᱜᱷᱟᱱᱴᱟ ᱫᱟᱲᱮᱭᱟᱜ ᱜᱷᱟᱱᱴᱟ ᱠᱟᱛᱮᱢ ᱤᱭᱟᱹ ᱫᱟᱲᱮᱭᱟᱜᱼᱟ